ᱤᱧ ᱠᱟᱹᱴᱤᱡ ᱠᱷᱚᱱᱜᱤ ᱤᱥᱤᱱ ᱵᱟᱥᱟᱝ ᱤᱧ ᱠᱩᱥᱤᱭᱟᱜᱼᱟ ᱪᱮᱫᱟᱜ ᱥᱮ ᱚᱱᱟᱫᱚ ᱤᱧᱟᱹᱜ ᱤᱪᱷᱟ ᱛᱟᱦᱮᱸ ᱠᱟᱱᱟ ᱟᱨ ᱱᱤᱭᱟᱹ ᱤᱥᱤᱱ ᱵᱟᱥᱟᱝ ᱠᱟᱛᱮᱫ ᱤᱧ ᱡᱤᱵᱤᱠᱟᱨᱮᱧ ᱦᱤᱥᱟᱹᱵᱛᱮᱧ ᱦᱟᱛᱟᱣ ᱟᱠᱟᱫᱟ ᱪᱮᱫᱟᱜ ᱥᱮ ᱱᱤᱭᱟᱹ ᱟᱵᱩ ᱫᱤᱥᱟᱹᱢ ᱨᱮ ᱟᱭᱢᱟᱜᱟᱱ ᱦᱚᱴᱮᱞ ᱥᱮ ᱨᱮᱥᱴᱩᱨᱮᱱᱴ ᱢᱮᱱᱟᱜᱼᱟ ᱡᱟᱦᱟᱸ ᱨᱮ ᱟᱭᱢᱟᱦᱚᱲ ᱱᱟᱱᱟ ᱦᱩᱱᱟᱹᱨ ᱡᱚᱢᱠᱩ

ᱚᱸᱰᱮ ᱤᱧ ᱤᱥᱤᱱ ᱵᱟᱥᱟᱝ ᱠᱟᱛᱮᱫ ᱵᱷᱟᱜᱤᱧ ᱤᱥᱤᱱ ᱵᱟᱥᱟᱝ ᱠᱟᱛᱮᱫ ᱚᱱᱮ ᱢᱤᱫᱴᱮᱱ ᱵᱷᱟᱜᱤ ᱡᱟᱭᱜᱟᱧ ᱛᱚᱭᱨᱤᱭᱟ ᱡᱚᱢ ᱧᱩ ᱨᱮᱱᱟᱜ ᱚᱸᱰᱮ ᱠᱷᱚᱱᱟᱜ ᱠᱤᱪᱷᱩ ᱤᱱᱠᱟᱢ ᱦᱩᱭᱩᱜᱼᱟ ᱡᱮᱞᱮᱠᱟ ᱚᱸᱰᱮ ᱠᱷᱚᱱᱟᱜ ᱦᱚᱲᱠᱩ ᱦᱤᱡᱩᱜᱼᱟ ᱡᱚᱢᱟᱠᱩ ᱡᱚᱢ ᱧᱩ ᱠᱟᱛᱮᱫ ᱠᱟᱹᱣᱰᱤ ᱮᱢ ᱠᱟᱛᱮᱫᱠᱩ ᱡᱚᱢ ᱧᱩᱭᱟ ᱚᱱᱟᱛᱮ ᱤᱧᱟᱹᱜ ᱡᱤᱵᱤᱠᱟ ᱦᱤᱥᱟᱹᱵ ᱛᱮᱧ ᱦᱟᱛᱟᱣ ᱟᱠᱟᱫᱟ ᱱᱤᱭᱟᱹ ᱵᱟᱨᱮᱛᱮ ᱚᱲᱟᱜ ᱨᱮᱱ ᱦᱚᱲᱟᱜ ᱫᱚ ᱥᱮ ᱨᱚᱠᱚᱢ ᱫᱚ ᱵᱟᱫᱷᱟ ᱟᱯᱚᱛᱤ ᱫᱚ ᱵᱟᱝ ᱛᱟᱦᱮᱸ ᱠᱟᱱᱟ ᱚᱲᱟᱜ ᱨᱮᱱ ᱦᱚᱲ ᱟᱹᱰᱤ ᱟᱸᱴᱠᱩ ᱜᱚᱲᱚ ᱟᱠᱟᱫᱤᱧᱟᱹ ᱤᱧᱠᱩ ᱜᱚᱲᱚ ᱥᱚᱯᱚᱦᱚᱫ ᱠᱩ ᱮᱢ ᱟᱠᱟᱫᱤᱧᱟᱹ ᱜᱚᱜᱚ ᱵᱟᱵᱟᱦᱚᱸ ᱟᱥᱟ ᱛᱟᱦᱮᱸ ᱠᱟᱱᱟ ᱜᱤᱫᱽᱨᱟᱹ ᱡᱟᱦᱟᱸᱴᱟᱜ ᱮ ᱠᱩᱥᱤᱜᱼᱟ ᱚᱱᱟᱜᱤ ᱡᱟᱛᱮᱭ ᱠᱚᱨᱟᱣ ᱩᱪᱩᱣᱟᱱ ᱟᱨ ᱡᱮᱦᱮᱛᱩ ᱜᱚᱜᱚ ᱵᱟᱵᱟᱦᱚᱸ ᱚᱱᱟᱠᱤᱱ ᱠᱩᱥᱤᱭᱟᱜ ᱠᱟᱱ ᱛᱟᱸᱦᱮᱱᱟ